ᱡᱟᱦᱟᱭ ᱠᱚ ᱱᱟᱹᱜᱟᱹᱨᱤᱭᱟᱹ ᱥᱟᱬᱮᱥ ᱵᱟᱠᱷᱟᱱ ᱠᱷᱚᱸᱫᱽᱨᱚᱱᱨᱮ ᱢᱮᱱᱟᱜ ᱠᱚᱣᱟ ᱱᱩᱠᱩ ᱫᱚ ᱟᱵᱚ ᱥᱟᱶᱦᱮᱫ ᱞᱟᱹᱜᱤᱫᱛᱮ ᱟᱹᱰᱤᱜᱟᱱ ᱡᱤᱱᱤᱥ ᱡᱟᱦᱟᱸ ᱟᱫᱚᱜ ᱠᱟᱱᱟ ᱚᱱᱟ ᱟᱫᱚᱜᱠᱟᱱ ᱡᱤᱱᱤᱥ ᱡᱟᱦᱟᱸ ᱞᱮᱠᱟᱨᱮ ᱟᱞᱚ ᱟᱫᱚᱜᱼᱢᱟ ᱠᱷᱟᱹᱛᱤᱨ ᱱᱚᱣᱟ ᱠᱚᱜᱮ ᱦᱩᱱᱟᱹᱜ ᱠᱚ ᱠᱷᱚᱸᱫᱽᱨᱚᱱ ᱠᱷᱟᱱ ᱠᱷᱚᱡᱽᱠᱷᱟᱱ ᱱᱚᱣᱟ ᱠᱚ ᱟᱹᱰᱤᱧ ᱱᱟᱯᱟᱭᱚᱜᱼᱟ ᱡᱟᱦᱟᱸ ᱞᱮᱠᱟ ᱟᱵᱚ ᱫᱟᱠᱟ ᱵᱟᱵᱚᱱ ᱡᱚᱢ ᱞᱮᱠᱷᱟᱱ ᱵᱟᱵᱚᱱ ᱡᱮᱣᱮᱫ ᱵᱟᱵᱚᱱ ᱛᱟᱦᱮᱱᱟ ᱢᱮᱱᱠᱷᱟᱱ ᱚᱱᱟ ᱫᱟᱠᱟ ᱤᱥᱤᱱᱚᱜᱼᱟ ᱡᱟᱦᱟᱸ

ᱚᱱᱟ ᱪᱩᱞᱦᱟᱹ ᱨᱮ ᱯᱮᱭᱟ ᱩᱪᱩᱫ ᱛᱟᱦᱮᱱᱟ ᱟᱨ ᱩᱱᱠᱩ ᱯᱮᱭᱟ ᱩᱪᱩᱫ ᱫᱚᱠᱚ ᱪᱤᱞᱤ ᱠᱟᱱᱟ ᱪᱮᱫ ᱞᱮᱠᱟᱱ ᱵᱚᱸᱜᱟ ᱵᱩᱨᱩ ᱠᱚ ᱚᱸᱰᱮᱦᱚᱸ ᱢᱮᱱᱟᱜ ᱠᱚᱣᱟ ᱱᱚᱣᱟ ᱫᱚ ᱛᱤᱱᱟᱹᱜ ᱜᱟᱱ ᱪᱚ ᱫᱟᱱᱟᱝᱨᱮ ᱛᱟᱦᱮᱱ ᱠᱟᱱᱟ ᱜᱮᱡ ᱜᱩᱨᱤᱡ ᱠᱟᱛᱷᱟ ᱜᱩᱨᱤᱡᱨᱮ ᱛᱤᱱᱟᱹᱜ ᱜᱩᱱ ᱢᱮᱱᱟᱜᱼᱟ ᱡᱟᱦᱟᱸ ᱡᱮ ᱚᱱᱟ ᱱᱤᱛᱳᱜ ᱫᱷᱟᱹᱨᱤᱡᱛᱮ ᱵᱟᱵᱚ ᱵᱟᱲᱟᱭ ᱡᱟᱦᱟᱸ ᱡᱮ ᱵᱤᱜᱽᱜᱟᱱ ᱟᱹᱰᱤᱜᱟᱱᱮ ᱢᱟᱲᱟᱝᱮᱱᱟ ᱚᱱᱟ ᱦᱤᱥᱟᱹᱵᱽᱛᱮ ᱚᱱᱟᱠᱚ ᱟᱵᱚᱨᱮᱱ ᱞᱮᱠᱟᱛᱮ ᱟᱵᱚᱣᱟᱜ ᱞᱮᱠᱟᱛᱮ ᱡᱟᱦᱟᱸᱛᱮ ᱵᱟᱲᱟᱭ ᱞᱮᱠᱷᱟᱱ ᱫᱚ ᱜᱩᱨᱤᱡᱨᱮ ᱡᱟᱦᱟᱸ ᱟᱹᱰᱤᱜᱟᱱ ᱜᱩᱱ ᱢᱮᱱᱟᱜᱼᱟ ᱡᱟᱦᱟᱸ ᱡᱮ ᱩᱱᱠᱩ ᱵᱟᱹᱲᱤᱡ ᱵᱮᱠᱴᱮᱨᱤᱭᱟ ᱠᱚ ᱜᱩᱡᱩᱜᱼᱟ ᱱᱚᱣᱟ ᱨᱮᱱᱟᱜ ᱦᱚᱸ ᱠᱷᱚᱸᱫᱽᱨᱚᱱ ᱟᱹᱰᱤ ᱞᱟᱹᱠᱛᱤ ᱠᱟᱱᱟ ᱛᱟᱯᱚᱨᱮ ᱵᱟᱦᱟ ᱵᱤᱦᱟᱹ ᱵᱟᱯᱞᱟᱨᱮ ᱡᱟᱦᱟᱱᱟᱜ ᱦᱩᱭᱩᱜ ᱠᱟᱱᱟ ᱞᱩᱜᱽᱲᱤᱡ ᱡᱟᱦᱟᱸ ᱥᱟᱥᱟᱝ ᱥᱟᱥᱟᱝᱟᱜ ᱟᱵᱚ ᱚᱱᱟ ᱥᱟᱥᱟᱝ ᱪᱮᱫᱟᱜ ᱵᱚᱱ ᱥᱟᱥᱟᱝᱟᱜᱼᱟ ᱪᱮᱫᱟᱜ ᱥᱟᱥᱟᱝ ᱫᱚᱨᱠᱟᱨᱚᱜ ᱠᱟᱱᱟ ᱚᱱᱟ ᱥᱟᱥᱟᱝ ᱨᱮᱱᱟᱜ ᱪᱮᱫ

ᱟᱨ ᱚᱱᱟ ᱥᱟᱥᱟᱝ

ᱚᱱᱟ ᱟᱵᱚᱣᱟᱜ ᱵᱟᱯᱞᱟ ᱠᱟᱹᱢᱤᱦᱚᱨᱟ ᱪᱟᱹᱞᱩᱜᱼᱟ ᱱᱚᱜᱼᱚ ᱱᱚᱣᱟ ᱠᱟᱱᱟ ᱞᱮᱠᱟᱱᱟᱜ ᱠᱚ ᱡᱟᱦᱟᱸ ᱱᱩᱠᱩ ᱱᱟᱜ ᱠᱷᱚᱸᱫᱽᱨᱚᱱᱮᱜ ᱟᱠᱚ ᱡᱟᱦᱟᱭ ᱱᱚᱣᱟᱠᱚ ᱪᱮᱛᱟᱱᱨᱮ ᱜᱟᱹᱦᱤᱨ ᱥᱟᱹᱦᱤᱡ ᱠᱷᱚᱸᱫᱽᱨᱚᱱ ᱠᱟᱛᱮᱫ ᱟᱵᱚᱠᱚ ᱞᱟᱹᱜᱤᱫ

ᱛᱚᱞ ᱫᱚᱦᱚᱭ ᱠᱷᱟᱱᱫᱚ ᱟᱜᱟᱢᱫᱤᱱᱨᱮ ᱟᱵᱚᱨᱮᱱ ᱱᱚᱣᱟᱠᱚ ᱞᱟᱹᱜᱤᱫᱼᱛᱮ

ᱱᱟᱯᱟᱭ ᱠᱚᱠᱚ ᱧᱟᱢᱟ ᱟᱹᱰᱤᱜᱟᱱ ᱥᱮᱪᱨᱮᱫ ᱠᱚ ᱧᱟᱢᱟ